ᱦᱮᱸ ᱱᱚᱣᱟ ᱟᱞᱮ ᱴᱚᱴᱷᱟ ᱠᱚᱨᱮᱫᱚ ᱱᱚᱣᱟ ᱦᱚᱲᱢᱚ ᱥᱟᱶᱟᱨ ᱞᱟᱹᱜᱤᱫᱛᱮ ᱱᱤᱛᱚᱜ ᱱᱟᱦᱟᱜ ᱡᱟ ᱚᱠᱟ ᱧᱮᱞᱚᱜᱠᱟᱱ ᱪᱟᱥᱟᱵᱟᱫᱽ ᱠᱚᱨᱮ ᱥᱟᱦᱟᱨ ᱨᱮᱭᱟᱜ ᱵᱮᱵᱚᱦᱟᱨ ᱱᱚᱣᱟ ᱛᱩᱞᱟᱹᱡᱚᱠᱷᱟ ᱞᱮᱠᱷᱟᱱ ᱧᱮᱞᱚᱜ ᱠᱟᱱᱟ ᱡᱮ ᱱᱚᱣᱟ ᱥᱟᱦᱟᱨ ᱟᱫᱷᱩᱱᱤᱠ ᱚᱠᱟ ᱥᱟᱦᱟᱨ ᱞᱟᱜᱟᱣᱚᱜ ᱠᱟᱱᱟ ᱱᱚᱣᱟ ᱥᱟᱦᱟᱨᱠᱚ ᱠᱚ ᱞᱟᱜᱟᱣ ᱠᱟᱛᱮᱫ ᱫᱚ ᱦᱳᱭᱛᱚ ᱦᱚᱲᱢᱚᱻ ᱢᱚᱡᱽ ᱵᱟᱝ ᱛᱟᱦᱮᱱ ᱠᱟᱱᱟ ᱠᱟᱨᱚᱱ ᱱᱟᱱᱟᱨᱚᱠᱚᱢ ᱨᱳᱜᱽᱼᱟᱡᱟᱨ ᱨᱮᱱᱟᱜ ᱮᱯᱷᱮᱠᱴ ᱯᱟᱲᱟᱣᱚᱜ ᱠᱟᱱᱟ ᱚᱱᱟᱞᱮᱠᱛᱮ ᱡᱮ ᱟᱵᱚᱫᱚ ᱯᱨᱚᱠᱤᱛᱤᱵᱷᱟᱵᱮ ᱚᱠᱟᱴᱟᱜ ᱡᱚᱢᱟᱜ ᱟᱵᱚᱣᱟᱜ ᱦᱚᱲᱢᱚ ᱫᱚᱦᱚᱭ ᱞᱟᱹᱜᱤᱫ ᱟᱵᱚᱣᱟᱜ ᱵᱷᱤᱴᱟᱢᱤᱱ ᱦᱚᱲᱢᱚᱨᱮ ᱵᱷᱤᱴᱟᱢᱤᱱ ᱜᱩᱱ ᱴᱷᱤᱠ ᱫᱚᱦᱚᱭ ᱞᱟᱹᱜᱤᱫ ᱫᱚ ᱯᱨᱚᱠᱤᱛᱤ ᱨᱮᱱᱟᱜ ᱡᱚᱢ ᱡᱟᱹᱨᱩᱲ ᱢᱮᱱᱠᱷᱟᱱ ᱛᱮᱦᱮᱧ ᱥᱟᱦᱟᱨᱠᱚ ᱚᱸᱰᱮ ᱞᱟᱜᱟᱣ ᱠᱟᱛᱮᱫ ᱟᱵᱚᱫᱚ ᱚᱱᱟ ᱥᱟᱦᱟᱨ ᱨᱮᱭᱟᱜ ᱵᱟᱹᱲᱤᱡᱟᱜ ᱚᱠᱟᱠᱚ ᱚᱱᱟᱫᱚ ᱦᱚᱲᱢᱚᱨᱮ ᱛᱷᱚᱲᱟ ᱮᱚᱯᱷᱮᱠᱴ ᱯᱟᱲᱟᱣᱚᱜ ᱠᱟᱱᱟ ᱟᱨ ᱚᱱᱟ ᱞᱟᱹᱜᱤᱫᱛᱮ ᱛᱮᱦᱮᱧ ᱦᱚᱲᱢᱚ ᱱᱟᱯᱟᱭ ᱵᱟᱝᱵᱚ ᱫᱚᱦᱚ ᱫᱟᱲᱮᱭᱟᱜ ᱠᱟᱱᱟ ᱟᱭᱢᱟ ᱨᱚᱠᱚᱢ ᱨᱳᱜᱽᱼᱟᱡᱟᱨ ᱚᱸᱰᱮ ᱧᱮᱞᱚᱜᱚᱜ ᱠᱟᱱᱟ ᱟᱫᱚ ᱱᱚᱣᱟ ᱟᱫᱷᱩᱱᱤᱠ ᱚᱠᱟᱴᱟᱜ ᱥᱟᱦᱟᱨ ᱨᱟᱥᱟᱭᱱᱤᱠᱥᱟᱨ ᱠᱚ ᱢᱮᱛᱟᱜᱠᱟᱱ ᱱᱚᱣᱟ ᱠᱷᱚᱱ ᱡᱩᱫᱤ ᱥᱟᱺᱜᱤᱧᱨᱮᱵᱚ ᱛᱟᱦᱮᱸᱞᱮᱱ ᱠᱷᱟᱱ ᱟᱹᱰᱤᱜᱮ ᱱᱟᱯᱟᱭ ᱦᱩᱭᱠᱚᱜᱼᱟ